ᱵᱟᱸᱠᱩᱲᱟ ᱦᱚᱱᱚᱛᱨᱮ ᱠᱚᱨᱢᱚ ᱥᱚᱝᱥᱛᱷᱟᱱ ᱟᱨ ᱡᱤᱵᱤᱠᱟ ᱨᱮᱭᱟᱜ ᱢᱩᱬᱩᱫ ᱯᱷᱮᱰᱟᱛ ᱫᱚ ᱦᱩᱭᱩᱜ ᱠᱟᱱᱟ ᱪᱟᱥᱵᱟᱥ ᱜᱟᱹᱭ ᱠᱟᱰᱟ ᱰᱟᱝᱨᱟ ᱢᱤᱦᱩ ᱢᱮᱨᱚᱢ ᱥᱤᱢ ᱥᱩᱠᱨᱤ ᱟᱹᱥᱩᱞ ᱦᱚᱲ ᱠᱚᱫᱚ ᱥᱚᱨᱠᱟᱨᱤ ᱪᱟᱹᱠᱨᱤ ᱜᱮᱠᱚ ᱠᱩᱥᱤᱭᱟᱜᱼᱟ ᱪᱮᱫᱟᱜ ᱨᱮᱭᱟᱜ ᱛᱮᱞᱟ ᱨᱮᱫᱚ ᱱᱤᱭᱟᱹᱜᱮ ᱞᱟᱭᱟᱹᱜᱼᱟ ᱥᱚᱨᱠᱟᱨᱤ ᱪᱟᱹᱠᱨᱤ ᱠᱷᱟᱱ ᱥᱚᱸᱜᱮ ᱥᱚᱸᱜᱮ ᱪᱟᱸᱫᱳ ᱯᱩᱨᱟᱹᱣ ᱞᱮᱱᱠᱷᱟᱱ ᱜᱮ ᱠᱟᱹᱣᱰᱤ ᱫᱚᱠᱚ ᱧᱟᱢ ᱮᱫᱟ ᱟᱨ ᱩᱱᱠᱩᱣᱟᱜ ᱫᱚ ᱪᱷᱩᱴᱤ ᱪᱷᱚᱴᱟᱦᱚᱸ ᱢᱮᱱᱟᱜ ᱟᱠᱟᱫᱟ ᱟᱨ ᱵᱮᱼᱥᱚᱨᱠᱟᱨᱤ ᱪᱟᱠᱨᱤ ᱨᱮᱫᱚ ᱠᱟᱹᱣᱰᱤ ᱠᱚ ᱪᱟᱸᱫᱳ ᱯᱩᱨᱟᱹᱣ ᱨᱮ ᱠᱟᱹᱣᱰᱤ ᱠᱚ ᱧᱟᱢᱮᱫ ᱨᱮᱦᱚᱸ ᱴᱷᱤᱠ ᱩᱱᱠᱩ ᱫᱚ ᱡᱟᱦᱟᱸ ᱠᱟᱹᱣᱰᱤ ᱧᱟᱢ ᱨᱮᱭᱟᱜ ᱩᱱᱟᱹᱜ ᱠᱟᱹᱣᱰᱤ ᱫᱚ ᱵᱟᱝᱠᱚ ᱧᱟᱢ ᱮᱫᱟ ᱛᱷᱚᱲᱟ ᱜᱮᱠᱚ ᱧᱟᱢ ᱮᱫᱟ ᱦᱮᱸᱜᱼᱮ ᱱᱤᱭᱟᱹᱜᱮ ᱛᱚᱯᱷᱟᱛ ᱥᱮ ᱮᱸᱴᱠᱮᱴᱚᱲᱮ ᱫᱚ ᱟᱨ ᱤᱧ ᱚᱱᱟ ᱟᱢ ᱠᱤᱢ ᱞᱚᱠᱠᱷᱚᱣᱟᱠᱟᱫᱟ ᱡᱮ ᱟᱢᱟᱜ ᱦᱚᱱᱚᱛ ᱨᱮ ᱵᱮᱠᱟᱨᱚᱛᱛᱚ ᱠᱚ ᱵᱟᱹᱲᱛᱤᱭᱟᱠᱟᱱᱟ ᱱᱚᱣᱟ ᱨᱮᱭᱟᱜ ᱛᱮᱞᱟ ᱫᱚ ᱦᱩᱭᱩᱜ ᱠᱟᱱᱟ ᱦᱮᱸ ᱵᱮᱠᱟᱨᱚᱛᱛᱚ ᱫᱚᱠᱚ ᱵᱟᱹᱲᱛᱤ ᱟᱠᱟᱱ ᱜᱮᱭᱟ ᱟᱹᱰᱤ ᱟᱭᱢᱟᱜᱮ ᱟᱫᱚ ᱱᱩᱠᱩ ᱫᱚ ᱦᱟᱸᱜ ᱠᱟᱹᱢᱤ ᱠᱟᱡᱽ ᱠᱚ ᱵᱟᱝ ᱠᱚ ᱧᱟᱢ ᱟᱠᱟᱫ ᱨᱮᱜᱮ ᱱᱚᱝᱠᱟ ᱵᱮᱠᱟᱨᱚᱛᱛᱚ ᱫᱚ ᱵᱟᱹᱲᱛᱤᱭᱟᱠᱟᱱᱟ ᱪᱮᱫ ᱠᱚ ᱠᱟᱹᱢᱤᱭᱟ ᱚᱱᱠᱟ ᱞᱮᱠᱟ ᱠᱟᱹᱢᱤ ᱦᱚᱸ ᱵᱟᱹᱱᱩᱜ ᱟᱠᱟᱫᱟ ᱟᱫᱚ ᱤᱧᱟᱹᱜ ᱥᱚᱞᱦᱟ ᱫᱚ ᱱᱚᱣᱟ ᱠᱟᱱᱟ ᱪᱟᱥ ᱵᱮᱨᱮᱫ ᱠᱟᱛᱮᱜ ᱪᱟᱥᱼᱵᱟᱥ ᱨᱮᱭᱟᱜ ᱞᱟᱹᱠᱛᱤ ᱠᱟᱱᱟ ᱟᱫᱚ ᱪᱟᱥ ᱵᱮᱨᱮᱫ ᱠᱚᱨᱛᱮ ᱜᱮᱞᱮ ᱱᱚᱝᱠᱟ ᱞᱮᱠᱟ ᱠᱟᱱᱟ ᱟᱞᱮ ᱱᱚᱣᱟ ᱥᱩᱨ ᱥᱩᱯᱩᱨ ᱠᱚᱨᱮᱜ ᱫᱚ ᱚᱱᱠᱟ ᱫᱟᱜ ᱨᱮᱭᱟᱜ ᱟᱹᱭᱫᱟᱹᱨ ᱵᱟᱹᱱᱩᱜ ᱟᱠᱟᱫᱟ ᱟᱫᱚ ᱡᱟᱦᱟᱸ ᱠᱮᱱᱮᱞ ᱛᱮ ᱪᱟᱞᱟᱜ ᱠᱟᱱ ᱫᱚ ᱠᱚᱝᱥᱟᱵᱚᱛᱤ ᱡᱚᱞᱟ ᱠᱷᱚᱱᱟᱜ ᱠᱮᱱᱮᱞ ᱛᱮ ᱫᱟᱜ ᱡᱟᱦᱟᱸ ᱪᱟᱞᱟᱜ ᱠᱟᱱᱟ ᱚᱱᱟ ᱫᱚ ᱟᱹᱰᱤ ᱞᱟᱛᱟᱨ ᱞᱟᱛᱟᱨ ᱛᱮᱜᱮ ᱪᱟᱞᱟᱜ ᱠᱟᱱᱟ ᱚᱱᱟ ᱫᱚ ᱮᱸᱰᱮᱠᱷᱟᱱ ᱫᱚ ᱯᱟᱢᱯ ᱛᱮ ᱛᱩᱞᱟᱹᱣ ᱠᱟᱛᱮᱜ ᱯᱚᱨᱮ ᱵᱟᱸᱫᱷᱨᱮ ᱫᱚᱦᱚᱭ ᱦᱩᱭᱩᱜᱼᱟ ᱟᱨ ᱵᱟᱝᱠᱷᱟᱱ ᱴᱮᱝᱠᱤ ᱨᱮ ᱫᱚᱦᱚᱭ ᱦᱩᱭᱩᱜᱼᱟ ᱟᱫᱚ ᱟᱞᱮ ᱱᱚᱣᱟ ᱠᱚᱨᱮᱜ ᱫᱚ ᱚᱱᱠᱟᱱ ᱵᱟᱸᱫᱷ ᱦᱚᱸ ᱥᱩᱨ ᱥᱩᱯᱩᱨ ᱠᱚᱨᱮᱜ ᱵᱟᱹᱱᱩᱜ ᱠᱟᱫᱟ ᱟᱨ ᱴᱮᱝᱠᱤ ᱦᱚᱸ ᱵᱟᱝᱠᱚ ᱵᱮᱱᱟᱣ ᱠᱟᱫᱟ ᱟᱫᱚ ᱦᱚᱸᱜᱼᱚ ᱱᱚᱣᱟ ᱠᱚ ᱵᱮᱱᱟᱣ ᱞᱮᱱᱠᱷᱟᱱ ᱚᱱᱠᱟ ᱵᱟᱸᱫᱷ ᱥᱩᱨ ᱥᱩᱯᱩᱨ ᱠᱚᱨᱮᱜ ᱵᱮᱱᱟᱣ ᱠᱟᱛᱮᱜ ᱚᱸᱰᱮ ᱚᱱᱟ ᱫᱟᱜ ᱨᱟᱠᱟᱵᱽ ᱨᱮᱭᱟᱜ ᱵᱮᱵᱚᱥᱛᱷᱟ ᱦᱩᱭ ᱞᱮᱱᱠᱷᱟᱱ ᱤᱞᱮᱠᱴᱤᱨᱤᱠ ᱯᱟᱢᱯ ᱛᱮ ᱮᱸᱰᱮ ᱠᱷᱟᱱ ᱫᱚ ᱟᱹᱰᱤ ᱥᱚᱞᱦᱮ ᱠᱚᱜᱼᱟ ᱟᱨ ᱵᱟᱝᱠᱷᱟᱱ ᱫᱚ ᱦᱚᱸᱜᱼᱚ ᱱᱚᱣᱟ ᱪᱟᱥ ᱠᱚᱦᱚᱸ ᱴᱷᱤᱠ ᱢᱚᱛᱚ ᱫᱚ ᱵᱟᱝ ᱦᱩᱭᱩᱜᱼᱟ ᱴᱷᱤᱠ ᱢᱚᱛᱚ ᱫᱚ ᱪᱮᱫᱟᱜ ᱚᱱᱟ ᱪᱟᱥ ᱜᱮᱵᱟᱝ ᱦᱩᱭᱩᱜᱼᱟ ᱫᱟᱜ ᱵᱟᱝᱠᱷᱟᱱ ᱫᱚ ᱪᱤᱠᱟᱹ ᱞᱮᱠᱟᱛᱮᱢ ᱪᱟᱥᱟ ᱱᱤᱭᱟᱹᱜᱮ ᱦᱩᱭᱩᱜ ᱠᱟᱱᱟ ᱟᱫᱚ ᱡᱟᱛᱮ ᱦᱚᱸᱜᱼᱚ ᱱᱚᱣᱟ ᱠᱚᱞᱮ ᱵᱮᱨᱮᱫ ᱫᱟᱲᱮᱭᱟᱜᱼᱟ ᱥᱮ ᱟᱞᱮ ᱱᱤᱡᱮᱨᱟᱜ ᱯᱚᱭᱥᱟ ᱠᱷᱚᱨᱚᱪ ᱠᱟᱛᱮᱜ ᱛᱚ ᱚᱦᱚ ᱠᱮᱭᱟᱞᱮ ᱡᱩᱫᱤ ᱥᱚᱨᱠᱟᱨ ᱠᱷᱚᱱᱟᱜ ᱵᱮᱵᱚᱥᱛᱷᱟ ᱟᱞᱮᱭᱟ ᱮᱸᱰᱮ ᱟᱹᱱᱤᱡ ᱱᱚᱣᱟ ᱫᱚ ᱥᱚᱞᱦᱮ ᱟ